ᱤᱧ ᱫᱚ ᱩᱠᱤᱞ ᱥᱮ ᱯᱩᱞᱤᱥ ᱥᱟᱢᱟᱝ ᱨᱮᱫᱚ ᱵᱟᱹᱧ ᱥᱮᱱ ᱵᱟᱲᱟᱣᱟᱠᱟᱱᱟ ᱥᱮᱨᱚᱠᱚᱢ ᱤᱧᱟᱹᱜ ᱠᱳᱱᱳ ᱥᱚᱢᱚᱥᱥᱟ ᱦᱚᱸ ᱵᱟᱝ ᱦᱩᱭ ᱟᱠᱟᱱᱟ ᱟᱨ ᱚᱵᱷᱤᱜᱽᱜᱷᱛᱟ ᱦᱚᱸ ᱵᱟᱹᱱᱩᱜ ᱛᱤᱧᱟᱹ